ᱤᱧᱤᱧ ᱢᱚᱱᱮᱭᱟ ᱡᱳᱜ ᱵᱮᱭᱟᱢ ᱥᱚᱲᱠᱚᱜ ᱫᱚ ᱤᱧᱟᱹᱝ ᱦᱚᱲᱢᱚ ᱯᱚᱠᱷᱮ ᱫᱚ ᱟᱹᱰᱤ ᱜᱮ ᱱᱟᱯᱟᱭᱟ ᱱᱚᱣᱟ ᱦᱚᱛᱮᱫ ᱛᱤᱧ ᱢᱚᱱᱮᱭᱟ ᱡᱮ ᱦᱚᱲᱢᱚ ᱠᱚ ᱡᱩᱫᱤ ᱵᱮᱥ ᱛᱟᱦᱮᱸᱱᱟ ᱱᱟᱯᱟᱭ ᱛᱟᱦᱮᱸᱱᱟ ᱛᱟᱦᱚᱞᱮ ᱠᱷᱟᱱ ᱢᱚᱱᱮ ᱡᱤᱣᱤ ᱠᱚᱦᱚᱸ ᱟᱹᱰᱤ ᱱᱟᱯᱟᱭ ᱛᱟᱦᱮᱸᱱᱟ ᱟᱨ ᱱᱚᱣᱟ ᱢᱟᱫᱷᱚᱢ ᱛᱮ ᱥᱟᱨᱟ ᱫᱤᱱ ᱨᱮᱱᱟᱜ ᱠᱟᱹᱢᱤ ᱦᱚᱨᱟ ᱠᱚ ᱱᱚᱣᱟ ᱠᱚᱦᱚᱸ ᱟᱹᱰᱤ ᱱᱟᱯᱟᱭ ᱥᱟᱹᱦᱤᱡ ᱜᱮ ᱥᱚᱞᱦᱮᱜᱼᱟ ᱦᱚᱲᱢᱚ ᱨᱮ ᱡᱩᱫᱤ ᱱᱚᱣᱟ ᱡᱳᱜ ᱢᱮᱭᱟ ᱡᱳᱜ ᱵᱮᱭᱟᱢ ᱥᱚᱲᱠᱚ ᱡᱩᱫᱤ ᱛᱟᱦᱮᱸᱱᱟ ᱛᱟᱦᱚᱞᱮ ᱠᱷᱟᱱ ᱡᱟᱦᱟᱸ ᱠᱚ ᱦᱚᱲᱢᱚ ᱨᱮ ᱨᱳᱜ ᱟᱡᱟᱨ ᱱᱚᱣᱟ ᱨᱳᱜ ᱟᱡᱟᱨ ᱠᱷᱚᱱ ᱟᱹᱰᱤ ᱜᱟᱱ ᱜᱮ ᱢᱩᱠᱛᱤ ᱧᱟᱢᱚᱜᱼᱟ